ᱤᱧ ᱤᱧᱟᱹᱜ ᱚᱲᱟᱜ ᱨᱮ ᱵᱮᱣᱦᱟᱨ ᱞᱟᱹᱜᱤᱫ ᱤᱞᱮᱠᱴᱨᱤᱠ ᱟᱭᱢᱟ ᱡᱤᱱᱤᱥ ᱠᱚᱭᱤᱧ ᱦᱟᱛᱟᱣ ᱟᱠᱟᱫᱟ ᱡᱮᱢᱚᱱ ᱢᱤᱠᱥᱪᱟᱨ ᱢᱮᱥᱤᱱ ᱠᱚᱢᱯᱤᱭᱩᱴᱟᱨ ᱴᱤᱵᱷᱤ ᱯᱷᱮᱱ ᱤᱧ ᱦᱟᱛᱟᱣ ᱟᱠᱟᱫᱟ ᱡᱮᱢᱚᱱ ᱢᱤᱠᱥᱪᱟᱨ ᱢᱮᱥᱤᱱ ᱫᱚᱧ ᱦᱟᱛᱟᱣ ᱟᱠᱟᱫᱟ ᱠᱟᱨᱚᱱ ᱛᱤ ᱛᱮ ᱨᱤᱫ ᱥᱳᱢᱚᱭ ᱟ ᱰᱤ ᱠᱚᱥᱴᱚ ᱦᱩᱭᱩᱜ ᱠᱟᱱᱟ ᱟᱨ ᱛᱤ ᱠᱚ ᱡᱟᱞᱟ ᱠᱟᱱᱟ ᱢᱤᱠᱥᱪᱟᱨ ᱢᱮᱥᱤᱱ ᱨᱮ ᱨᱤᱫ ᱞᱮᱠᱷᱟᱱ ᱫᱚ ᱠᱳᱱᱳ ᱛᱤ ᱦᱚᱸ ᱵᱟᱝ ᱡᱟᱞᱟᱜᱼᱟ ᱟᱨ ᱠᱚᱥᱴᱚ ᱦᱚᱸ ᱵᱟᱝ ᱠᱚᱥᱴᱚ ᱦᱩᱭᱩᱜᱼᱟ ᱠᱚᱢᱯᱤᱭᱩᱴᱟᱨ ᱫᱚᱧ ᱦᱟᱛᱟᱣ ᱟᱠᱟᱫᱟ ᱠᱟᱨᱚᱱ ᱡᱟᱦᱟᱱᱟᱜ ᱰᱚᱠᱩᱢᱮᱱᱴ ᱠᱚ ᱳᱰᱳᱠ ᱞᱟᱹᱜᱤᱫ ᱟᱹᱰᱤ ᱥᱩᱵᱤᱫᱟ ᱛᱟᱨᱯᱚᱨᱮ ᱥᱟᱨᱪ ᱞᱟᱹᱜᱤᱫ ᱦᱚᱸ ᱟᱹᱰᱤ ᱥᱩᱵᱤᱫᱟ ᱜᱮ ᱯᱷᱮᱱ ᱤᱧ ᱦᱟᱛᱟᱣ ᱟᱠᱟᱫᱟ ᱠᱟᱨᱚᱱ ᱜᱚᱨᱚᱢ ᱫᱤᱱ ᱯᱷᱮᱱ ᱛᱮ ᱟᱹᱰᱤ ᱨᱮᱭᱟᱲ ᱜᱮ ᱵᱩᱡᱷᱟᱹᱜᱼᱟ ᱢᱚᱱᱮ ᱦᱩᱭᱩᱜᱼᱟ ᱡᱮ ᱠᱷᱳᱞᱟ ᱫᱟᱨᱮ ᱵᱩᱴᱟᱹ ᱨᱮᱧ ᱫᱩᱨᱩᱵ ᱟᱠᱟᱱ ᱞᱮᱠᱟ ᱚᱱᱠᱟ ᱜᱮ ᱵᱮᱣᱦᱟᱨ ᱞᱟᱹᱜᱤᱫ ᱤᱧ ᱦᱟᱛᱟᱣ ᱟᱠᱟᱫᱟ